ᱤᱧᱟᱹᱜ ᱠᱩᱥᱤᱣᱟᱜ ᱧᱮᱧᱮᱞ ᱴᱷᱟᱶ ᱦᱩᱭᱩᱜ ᱠᱟᱱᱟ ᱵᱤᱥᱥᱚ ᱵᱷᱟᱨᱚᱛᱤ ᱵᱤᱥᱥᱚ ᱵᱷᱟᱨᱚᱛᱤ ᱦᱟᱡᱟᱨ ᱫᱩᱣᱟᱨᱤ ᱟᱨ ᱞᱩᱜᱩᱵᱩᱨᱩ ᱵᱤᱥᱥᱚ ᱵᱷᱟᱨᱚᱛᱤ ᱫᱚ ᱨᱚᱵᱤᱱᱫᱚᱨᱚᱱᱟᱛᱷ ᱴᱷᱟᱹᱠᱩᱨᱟᱜ ᱥᱤᱠᱠᱷᱟ ᱤᱥᱛᱷᱟᱱ ᱱᱚᱣᱟ ᱵᱤᱥᱥᱚ ᱵᱷᱟᱨᱚᱛᱤ ᱤᱥᱠᱩᱞ ᱠᱷᱚᱱ ᱦᱟᱡᱟᱨ ᱦᱟᱡᱟᱨ ᱜᱤᱫᱨᱟᱹ ᱠᱚ ᱯᱟᱲᱦᱟᱣ ᱩᱰᱩᱠᱚᱜ ᱠᱟᱱᱟ ᱮᱜ ᱦᱟᱡᱟᱨ ᱫᱩᱣᱟᱨᱤ ᱦᱟᱡᱟᱨ ᱫᱩᱣᱟᱨᱤ ᱫᱚ ᱯᱩᱨᱚᱱᱳ ᱤᱛᱤᱦᱟᱥᱨᱮᱱ ᱨᱟᱡᱟ ᱨᱟᱱᱤ ᱠᱚᱣᱟᱜ ᱪᱷᱚᱵᱤ ᱢᱮᱱᱟᱜᱼᱟ ᱨᱟᱡᱟ ᱨᱟᱱᱤ ᱠᱚᱣᱟᱜ ᱞᱟᱹᱲᱦᱟᱹᱭ ᱨᱮᱱᱟᱜ ᱡᱚᱱᱛᱨᱚᱯᱟᱹᱛᱤ ᱠᱚ ᱢᱮᱱᱟᱜᱼᱟ ᱚᱱᱟᱛᱮ ᱦᱟᱡᱟᱨ ᱫᱩᱣᱟᱨᱤ ᱫᱚᱧ ᱠᱩᱥᱤᱭᱟᱜᱼᱟ ᱟᱨ ᱞᱩᱜᱩᱵᱩᱨᱩ ᱨᱮᱫᱚ ᱞᱩᱜᱩ ᱵᱟᱵᱟ ᱢᱮᱱᱟᱭᱟ ᱞᱩᱜᱩ ᱵᱟᱵᱟ ᱯᱩᱡᱟᱹᱨᱮ ᱦᱟᱡᱟᱨ ᱦᱟᱡᱟᱨ ᱦᱚᱲ ᱠᱚ ᱪᱟᱞᱟᱜᱼᱟ ᱟᱨ ᱠᱚ ᱯᱩᱡᱟᱹ ᱦᱚᱴᱚ ᱠᱟᱜᱼᱟ ᱚᱱᱟᱛᱮ ᱞᱩᱜᱩ ᱵᱩᱨᱩ ᱟᱸᱰᱤ ᱟᱸᱴᱤᱧ ᱠᱩᱥᱤᱭᱟᱜᱼᱟ